ᱤᱧ ᱫᱚ ᱮᱞᱳᱵᱮᱨᱟ ᱯᱷᱮᱥ ᱚᱣᱟᱥ ᱥᱮᱛᱟᱜ ᱟᱹᱭᱩᱵ ᱤᱧ ᱞᱟᱣᱟ ᱟᱨ ᱮᱞᱳᱵᱮᱨᱟ ᱜᱮ ᱢᱮᱫᱦᱟ ᱨᱮ ᱞᱟᱜᱟᱣ ᱠᱟᱛᱮ ᱮᱞᱳᱵᱮᱨᱟ ᱠᱨᱤᱢ ᱤᱧ ᱞᱟᱜᱟᱣᱟ ᱟᱨ ᱤᱧᱟᱹᱜ ᱢᱮᱫᱦᱟ ᱟᱹᱰᱤ ᱪᱤᱠᱟᱹᱲ ᱤᱧ ᱵᱩᱡᱷᱟᱹᱣᱮᱜᱼᱟ ᱡᱟᱦᱟᱱᱟᱜ ᱜᱟᱹᱰᱞᱟ ᱠᱚ ᱦᱚᱸ ᱠᱤ ᱫᱟᱹᱜᱤ ᱠᱚ ᱦᱚᱸ ᱵᱟᱹᱱᱩᱜ ᱟᱹᱱ ᱚᱱᱟ ᱮᱞᱳᱵᱮᱨᱟ ᱯᱷᱮᱥᱚᱣᱟᱥ ᱛᱮᱜᱮ ᱥᱮᱛᱟᱜ ᱦᱚᱸ ᱵᱮᱨᱮᱫ ᱛᱚᱨᱟᱧ ᱥᱟᱵᱚᱱᱚᱜᱼᱟ ᱟᱨ ᱟᱹᱭᱩᱵ ᱜᱤᱛᱤᱡ ᱡᱚᱠᱷᱚᱱ ᱦᱚᱸ ᱯᱷᱮᱥᱚᱣᱟᱥᱚᱜ ᱟᱹᱧ ᱟᱨ ᱯᱷᱮᱥᱚᱣᱟᱥ ᱦᱩᱭ ᱠᱟᱛᱮ ᱮᱞᱳᱵᱮᱨᱟ ᱠᱨᱤᱢᱢᱤᱧ ᱞᱟᱜᱟᱣᱟ ᱠᱟᱛᱮ ᱤᱧ ᱡᱟᱹᱯᱤᱫᱟ ᱟᱨ ᱟᱹᱰᱤ ᱱᱟᱯᱟᱭ ᱚᱱᱟ ᱵᱩᱡᱷᱟᱹᱜ ᱠᱟᱱᱟ ᱟᱨ ᱱᱟᱯᱟᱭ ᱜᱮᱭᱟ